ᱦᱮᱞᱳ ᱤᱧ ᱠᱳᱪᱤᱧ ᱞᱟᱹᱭᱫᱟᱹᱧ ᱦᱮᱸ ᱢᱮᱱᱫᱟᱹᱧ ᱜᱟᱛᱮᱨᱮ ᱠᱟᱱᱮᱠᱴ ᱢᱮᱱᱟᱜ ᱯᱮᱭᱟ ᱥᱮᱯᱮ ᱥᱚᱵᱽ ᱵᱚᱱᱫᱚ ᱠᱟᱛᱮ ᱮᱠᱫᱚᱢᱯᱮ ᱫᱩᱲᱩᱵ ᱪᱟᱵᱟᱭᱱᱟ ᱠᱷᱮᱹᱞ ᱦᱩᱭᱩᱜ ᱠᱟᱱ ᱜᱮᱭᱟ ᱚᱻ ᱟᱨ ᱵᱟᱝᱠᱷᱟᱱ ᱤᱧ ᱪᱮᱫᱤᱧ ᱞᱟᱹᱭᱫᱟ ᱢᱮᱱᱫᱟᱹᱧ ᱛᱟᱦᱞᱮ ᱚᱱᱟ ᱢᱤᱫᱴᱮᱱ ᱯᱮᱠᱴᱤᱥ ᱫᱚᱦᱚᱭ ᱦᱩᱭᱩᱜᱼᱟ ᱠᱳᱪ ᱟᱨᱠᱤ ᱢᱤᱫᱴᱮᱱ ᱯᱮᱠᱴᱤᱥ ᱫᱚᱦᱚᱭ ᱦᱩᱭᱩᱜᱼᱟ ᱠᱳᱪᱤᱝ ᱞᱟᱹᱜᱤᱫ ᱢᱤᱫ ᱫᱤᱱ ᱪᱟᱞᱟᱜᱼᱟᱹᱧ ᱛᱟᱦᱞᱮ ᱚᱸᱰᱮ ᱯᱞᱮᱭᱟᱨ ᱛᱟᱞᱦᱮ ᱨᱮᱰᱤ ᱠᱚᱢ ᱢᱮᱱ ᱵᱟᱲᱟᱣᱟᱠᱚᱢᱮ ᱛᱟᱞᱦᱮ ᱥᱮᱨᱮᱭ ᱦᱤᱡᱩᱜᱼᱟᱭ ᱠᱳᱪᱤᱝ ᱥᱟᱨᱮᱭ ᱯᱷᱳᱱ ᱞᱮᱫᱟ ᱤᱧ ᱴᱷᱮᱱ ᱛᱚ ᱯᱮᱠᱴᱤᱥᱟᱵᱚᱱ ᱦᱩᱸ ᱵᱚᱞ ᱯᱷᱚᱞ ᱡᱟ ᱞᱟᱜᱟᱜᱼᱟ ᱚᱱᱟ ᱫᱚᱦᱟᱸᱜ ᱤᱧ ᱵᱮᱵᱚᱥᱛᱟᱭᱟ ᱤᱧ ᱜᱮ ᱫᱤᱭᱮ ᱡᱟᱨᱹᱥᱤ ᱯᱷᱟᱹᱨᱥᱤ ᱡᱟ ᱞᱟᱜᱟᱜᱼᱟ ᱦᱩᱸ ᱛᱚ ᱞᱟᱹᱭᱟᱠᱚᱣᱟᱢ ᱴᱷᱤᱠᱜᱮᱭᱟ ᱟᱨ ᱟᱨ ᱦᱮᱸ ᱪᱮᱫ ᱮᱢ ᱞᱟᱹᱭᱫᱟ ᱦᱩᱸ ᱦᱩᱸ ᱦᱩᱸ ᱦᱩᱸ ᱠᱷᱮᱞ ᱨᱮᱱᱟᱜ ᱥᱤᱡᱤᱱ ᱛᱚ ᱛᱤᱭᱟᱹᱜ ᱮᱱᱟ ᱦᱟᱸᱜ ᱟᱨᱵᱟᱝᱠᱷᱟᱱ ᱫᱚ ᱟᱵᱟᱨ ᱦᱟᱸᱜ ᱦᱚᱸᱜᱼᱚᱭ ᱛᱚ ᱯᱚᱨᱚᱵᱚᱨᱛᱤᱠᱟᱞᱨᱮ ᱦᱚᱸᱜᱼᱚᱭ ᱛᱚ ᱴᱩᱨᱱᱟᱢᱮᱱᱴ ᱛᱚ ᱛᱤᱭᱳᱜ ᱦᱤᱡᱩᱜ ᱠᱟᱱᱟ ᱴᱩᱨᱱᱟᱢᱮᱱᱴ ᱨᱮᱫᱚ ᱵᱷᱟᱜᱮ ᱛᱚ ᱠᱷᱮᱞᱳᱜ ᱦᱩᱭᱩᱜᱼᱟ ᱵᱷᱟᱜᱮ ᱛᱚ ᱴᱤᱢ ᱛᱚ ᱢᱤᱫᱴᱮᱱ ᱯᱚᱡᱮᱴᱤᱵᱷ ᱴᱤᱢ ᱛᱚ ᱫᱚᱦᱚ ᱠᱟᱜ ᱦᱩᱭᱩᱜᱼᱟ ᱟᱨ ᱩᱱᱤ ᱡᱟᱸᱦᱟᱭᱮ ᱛᱟᱦᱮᱸ ᱠᱟᱱ ᱮᱥᱴᱨᱟᱭᱜᱟᱨ ᱩᱱᱤ ᱥᱮ ᱩᱱᱤ ᱫᱚ ᱢᱮᱱᱟᱭ ᱜᱮᱭᱟᱭ ᱥᱮ ᱩᱱᱤ ᱦᱚᱸᱭ ᱵᱟᱹᱜᱤ ᱠᱮᱫᱟᱭ ᱚ ᱩᱱᱤ ᱢᱮᱛᱟᱭ ᱦᱩᱭᱩᱜᱼᱟ ᱱᱤᱭᱟᱹᱵᱟᱨ ᱫᱚ ᱠᱤᱱᱛᱩ ᱵᱮᱥᱤ ᱯᱚᱨᱤᱥᱨᱚᱢ ᱦᱩᱭᱩᱜ ᱛᱟᱢᱟ ᱟᱢ ᱠᱮᱱᱚᱱᱟ ᱮᱭ ᱟᱨᱚ ᱰᱷᱮᱨ ᱜᱳᱞ ᱡᱚᱠᱷᱚᱱ ᱥᱩᱡᱳᱜᱽ ᱧᱟᱢᱚᱜᱼᱟ ᱛᱚᱠᱷᱚᱱ ᱫᱚ ᱜᱳᱞ ᱛᱮᱜᱮ ᱦᱩᱭᱩᱜᱼᱟ ᱦᱮᱸ ᱦᱮᱸ ᱦᱮᱸ ᱵᱩᱴ ᱦᱮᱸ ᱚᱱᱟᱠᱚ ᱡᱚᱛᱚᱧ ᱮᱢᱟᱯᱮᱭᱟ ᱦᱟᱸᱜ ᱵᱩᱴ ᱠᱮᱥ ᱡᱟ ᱞᱟᱜᱟᱜᱼᱟ ᱚᱱᱟᱠᱚ ᱥᱚᱨᱚᱧᱡᱟᱢ ᱡᱚᱛᱚᱜᱤᱧ ᱮᱢᱟᱯᱮᱭᱟ ᱟᱵᱮᱱ ᱵᱮᱱ ᱠᱩᱲᱟᱹᱣ ᱜᱮᱭᱟ ᱛᱚ ᱢᱟᱱᱮ ᱢᱤᱫᱴᱮᱱ ᱴᱤᱢ ᱡᱟᱛᱮ ᱦᱩᱭᱩᱜ ᱞᱮᱠᱟ ᱢᱤᱫᱴᱮᱱ ᱤᱭᱟᱹ ᱫᱚᱦᱚᱭ ᱯᱮ ᱛᱟᱞᱦᱮ ᱤᱧ ᱪᱟᱞᱟᱜᱼᱟ ᱯᱮᱠᱴᱤᱥ ᱯᱤᱭᱟᱹᱧ ᱟᱨ ᱴᱤᱯᱤᱱ ᱢᱤᱯᱤᱱ ᱡᱟ ᱞᱟᱜᱟᱜᱼᱟ ᱫᱷᱚᱨᱚ ᱪᱷᱚᱞᱟ ᱜᱩᱲ ᱜᱩᱲ ᱡᱟ ᱞᱟᱜᱟᱜᱼᱟ ᱚᱱᱟ ᱦᱚᱸ ᱦᱟᱸᱜ ᱤᱧ ᱮᱢᱟᱣᱟᱯᱮᱭᱟ ᱦᱩᱸ ᱠᱞᱟᱵᱽ ᱠᱞᱟᱵᱽ ᱠᱞᱟᱵᱽᱨᱮ ᱡᱩᱫᱤ ᱜᱤᱫᱽᱨᱟᱹ ᱟᱫᱮᱨ ᱜᱟᱱᱚᱜᱼᱟ ᱞᱤᱜᱽ ᱡᱩᱫᱤ ᱜᱟᱛᱮ ᱦᱚᱪᱚ ᱜᱟᱱᱚᱜᱼᱟ ᱚᱱᱟ ᱦᱚᱧ ᱪᱮᱥᱴᱟᱭᱟ ᱚᱱᱟ ᱦᱚᱸ ᱡᱩᱫᱤ ᱦᱩᱭᱩᱜ ᱠᱷᱟᱱ ᱢᱟ ᱠᱷᱩᱵᱽ ᱵᱷᱟᱜᱮ ᱠᱟᱛᱷᱟ ᱜᱮ ᱦᱮᱸ ᱦᱮᱸ ᱟᱨ ᱚᱱᱮ ᱚᱱᱠᱟᱧ ᱞᱟᱹᱟᱭᱟ ᱡᱮ ᱱᱤᱭᱟᱹ ᱢᱟᱥ ᱫᱩᱧ ᱢᱮᱱᱫᱟ ᱱᱤᱭᱟᱹ ᱢᱟᱥ ᱫᱚ ᱮᱠᱴᱩ ᱪᱟᱞᱟᱣ ᱦᱚᱪᱚᱜᱼᱜᱮ ᱯᱚᱨᱮᱨ ᱢᱟᱥ ᱳᱭ ᱮᱠ ᱛᱟᱨᱤᱠᱷ ᱠᱷᱚᱱᱟᱜ ᱫᱚᱵᱚᱱ ᱡᱚᱭᱮᱱᱟ ᱥᱚᱯᱛᱟᱦᱚ ᱨᱮ ᱢᱚᱴᱟᱢᱩᱴᱤ ᱯᱮ ᱫᱤᱱ ᱠᱟᱛᱮ ᱯᱮ ᱫᱤᱱ ᱠᱟᱛᱮ ᱯᱮᱠᱴᱤᱥ ᱦᱩᱭᱩᱜᱼᱟ ᱵᱷᱟᱜᱮᱴᱷᱤᱠ ᱦᱩᱸ ᱯᱮ ᱫᱤᱱ ᱠᱟᱛᱮ ᱯᱮᱠᱴᱤᱥ ᱦᱩᱭᱩᱜᱼᱟ ᱵᱷᱟᱜᱮᱴᱷᱤᱠ ᱢᱤᱫᱴᱟᱱ ᱦᱚᱸ ᱠᱟᱹᱢᱦᱟᱹᱭ ᱡᱟᱛᱮ ᱵᱟᱝ ᱦᱩᱭᱩᱜ ᱡᱚᱠᱷᱚᱱ ᱯᱮᱠᱴᱤᱥ ᱪᱚᱞᱟᱠᱟᱞᱤᱱ ᱡᱟᱛᱮ ᱦᱩᱸ ᱡᱟᱛᱮ ᱢᱤᱫ ᱢᱟᱥ ᱦᱩᱭᱱᱟ ᱟᱨ ᱢᱤᱫ ᱢᱟᱥ ᱵᱚᱱᱫᱚᱭᱱᱟ ᱚᱱᱠᱟ ᱡᱟᱛᱮ ᱵᱟᱝ ᱦᱩᱭᱩᱜ ᱦᱩᱸ ᱦᱮᱸ ᱦᱮᱸ ᱦᱮᱸ ᱴᱷᱤᱠᱜᱮᱭᱟ ᱦᱮᱸ ᱟᱪᱪᱷᱟ ᱴᱷᱤᱠᱜᱮᱭᱟ ᱦᱮᱸ ᱫᱚᱦᱚᱭ ᱢᱮ ᱢᱟ